ᱪᱟᱹᱥᱤ ᱠᱚ ᱡᱟᱦᱟᱸ ᱠᱚ ᱪᱟᱥ ᱮᱫᱟᱠᱚ ᱢᱮᱨᱚᱢ ᱵᱷᱤᱲᱤ ᱥᱤᱢ ᱥᱩᱠᱨᱤ ᱱᱩᱠᱩ ᱪᱟᱥ ᱮᱫᱟᱠᱚ ᱫᱤᱱᱟᱹᱢ ᱢᱤᱫᱴᱟᱝ ᱡᱤᱱᱤᱥ ᱛᱟᱭᱚᱢ ᱨᱮ ᱥᱮᱛᱟᱜ ᱠᱷᱚᱱ ᱟᱹᱭᱩᱵᱽ ᱫᱷᱟᱹᱨᱤᱡ ᱵᱮᱵᱚᱦᱟᱨ ᱨᱮᱜᱮ ᱢᱮᱱᱟᱜ ᱠᱚᱣᱟ ᱢᱟᱱᱮ ᱥᱩᱥᱟᱹᱨ ᱨᱮ ᱛᱚ ᱥᱩᱥᱟᱹᱨ ᱨᱮ ᱟᱵᱚ ᱢᱟᱱᱣᱟ ᱡᱚᱱᱚᱢ ᱨᱮ ᱡᱟᱦᱟᱸ ᱠᱚ ᱚᱥᱩᱵᱤᱫᱷᱟ ᱵᱚᱱ ᱵᱩᱡᱟ ᱡᱚᱢ ᱫᱟᱭ ᱥᱮ ᱵᱟᱭ ᱡᱚᱢ ᱮᱫᱟ ᱡᱟᱹᱯᱤᱫ ᱫᱟᱭ ᱥᱮ ᱵᱟᱭ ᱡᱟᱹᱯᱤᱫ ᱫᱟᱭ ᱵᱩᱨᱩᱢ ᱠᱟᱱᱟ ᱥᱮ ᱵᱟᱭ ᱵᱩᱨᱩᱢ ᱠᱟᱱᱟ ᱥᱮ ᱚᱠᱟᱞᱮᱠᱟ ᱦᱚᱲᱢᱚ ᱨᱮ ᱧᱮᱞᱚᱜ ᱠᱟᱱ ᱛᱟᱭᱟ ᱪᱮᱫ ᱠᱚ ᱚᱠᱟᱞᱮᱠᱟ ᱞᱚᱠᱠᱷᱚᱱ ᱧᱮᱞᱚᱜ ᱠᱟᱱ ᱛᱟᱭᱟ ᱥᱮ ᱱᱚᱝᱠᱟ ᱢᱤᱫᱴᱮᱱ ᱥᱟᱵᱷᱟᱵᱤᱠ ᱡᱟᱦᱟᱸ ᱠᱚᱵᱚᱱ ᱧᱮᱞᱟ ᱥᱟᱵᱷᱟᱵᱤᱠ ᱠᱷᱚᱱᱟᱜ ᱡᱟᱦᱟᱸ ᱵᱮᱛᱤᱠᱠᱨᱚᱢ ᱢᱤᱫᱴᱟᱝ ᱦᱤᱡᱩᱜᱼᱟ ᱚᱱᱟ ᱠᱚ ᱛᱟᱞᱟ ᱛᱮᱜᱮ ᱟᱵᱚ ᱵᱚᱱ ᱵᱩᱡ ᱫᱟᱲᱮᱭᱟᱜᱼᱟ ᱡᱮ ᱱᱚᱣᱟ ᱢᱤᱫᱴᱟᱝ ᱟᱵᱚ ᱦᱚᱲ ᱞᱮᱠᱟᱜᱮ ᱢᱤᱫᱴᱟᱝ ᱟᱡᱟᱨ ᱵᱚᱞᱚᱣᱟᱠᱟᱫᱮᱭᱟ ᱟᱫᱚ ᱟᱡᱟᱨ ᱵᱚᱞᱚᱣᱟᱫᱮ ᱠᱷᱟᱱ ᱫᱚ ᱱᱚᱝᱠᱟ ᱜᱮ ᱡᱟᱹᱱᱤᱡᱠᱷᱟᱱ ᱞᱟᱦᱟ ᱞᱟᱦᱟ ᱫᱚ ᱦᱚᱭᱛᱳ ᱠᱟᱹᱴᱤᱡ ᱵᱩᱡᱷᱟᱹᱣ ᱛᱮ ᱠᱟᱹᱴᱤᱡ ᱥᱚᱢᱚᱭ ᱦᱟᱛᱟᱣ ᱞᱟᱜᱟᱣ ᱛᱟᱵᱚᱱᱟ ᱠᱤᱱᱛᱩ ᱱᱤᱫ ᱫᱷᱟᱣ ᱵᱚᱱ ᱧᱮᱞ ᱧᱮᱞ ᱛᱮᱵᱚᱱ ᱥᱮᱬᱟ ᱞᱮᱠᱷᱟᱱ ᱵᱟᱝᱢᱟ ᱟᱡᱟᱨ ᱵᱚᱱ ᱥᱟᱵ ᱜᱚᱫ ᱛᱟᱠᱚᱣᱟ ᱡᱮ ᱦᱚᱲ ᱞᱮᱠᱟ ᱜᱮ ᱢᱤᱫᱼᱢᱤᱫᱴᱟᱝ ᱟᱡᱟᱨ ᱥᱟᱵᱚᱜᱼᱟ ᱢᱮᱱᱠᱷᱟᱱ ᱟᱡᱟᱨ ᱥᱟᱵ ᱠᱟᱛᱮ ᱦᱚᱸ ᱟᱵᱚ ᱛᱚ ᱵᱟᱵᱚ ᱵᱩᱡ ᱫᱟᱲᱮᱭᱟᱜᱼᱟ ᱡᱮ ᱪᱮᱫ ᱟᱡᱟᱨ ᱠᱟᱱᱟ ᱵᱟ ᱚᱱᱟ ᱟᱡᱟᱨ ᱨᱮᱭᱟᱜ ᱨᱟᱱ ᱢᱩᱨᱜᱟᱹᱱ ᱫᱚ ᱪᱮᱫ ᱦᱩᱭᱩᱜᱼᱟ ᱛᱟᱦᱚᱞᱮ ᱚᱱᱟ ᱟᱫᱚ ᱟᱵᱚ ᱡᱟᱦᱟᱸ ᱫᱚ ᱥᱚᱨᱠᱟᱨᱤ ᱫᱚᱯᱛᱚᱨ ᱛᱮ ᱴᱨᱮᱱᱤᱝ ᱠᱚ ᱮᱢᱟ ᱠᱚ ᱠᱟᱱᱟ ᱯᱚᱨᱵᱟ ᱱᱩᱠᱩ ᱡᱟᱦᱟᱸ ᱠᱚ ᱵᱤᱰᱟᱹᱣ ᱠᱚ ᱮᱢᱟ ᱠᱚ ᱠᱟᱱᱟ ᱡᱮ ᱚᱠᱟᱴᱟᱜ ᱟᱡᱟᱨ ᱫᱚ ᱚᱠᱟ ᱥᱚᱢᱚᱭ ᱦᱩᱭᱩᱜᱼᱟ ᱪᱮᱫ ᱠᱟᱨᱚᱱ ᱛᱮ ᱦᱩᱭᱩᱜᱼᱟ ᱩᱱᱠᱩᱣᱟᱜ ᱡᱳᱜᱟᱡᱳᱜᱽ ᱛᱟᱦᱮᱱ ᱠᱷᱟᱱ ᱫᱚ ᱚᱱᱟ ᱠᱚ ᱥᱟᱱᱟᱢ ᱵᱟᱰᱟᱭ ᱠᱟᱛᱮ ᱡᱳᱜᱟᱡᱳᱜᱽ ᱯᱚᱧᱪᱟᱭᱮᱛ ᱨᱮ ᱵᱟ ᱡᱟᱦᱟᱸ ᱯᱚᱧᱪᱟᱭᱮᱛ ᱛᱟᱞᱟᱛᱮ ᱟᱵᱚ ᱱᱩᱠᱩ ᱥᱤᱢ ᱥᱩᱠᱨᱤ ᱦᱟᱛᱟᱣ ᱠᱟᱛᱮ ᱡᱟᱦᱟᱸ ᱠᱚ ᱯᱟᱹᱦᱤᱞ ᱫᱚ ᱞᱳᱱ ᱦᱚᱸ ᱛᱮᱦᱮᱸ ᱠᱟᱱᱟ ᱱᱚᱣᱟ ᱠᱚ ᱵᱮᱜᱚᱨ ᱛᱮ ᱞᱳᱱ ᱠᱚ ᱮᱢᱟᱠᱚ ᱠᱟᱱ ᱛᱟᱦᱮᱸ ᱡᱚᱛᱚ ᱠᱤᱪᱷᱩ ᱵᱮᱵᱚᱥᱛᱟ ᱠᱚ ᱮᱢᱟ ᱠᱚ ᱠᱟᱱ ᱛᱟᱦᱮᱸᱠᱟᱱᱟ ᱱᱩᱠᱩ ᱪᱮᱛᱟᱱ ᱛᱮ ᱛᱚ ᱚᱱᱟᱠᱟᱱᱤᱡ ᱥᱚᱨᱠᱟᱨᱤ ᱫᱚᱯᱛᱚᱨ ᱛᱮ ᱡᱚᱛᱚ ᱠᱤᱪᱷᱩ ᱜᱮ ᱵᱤᱰᱟᱹᱣ ᱚᱱᱠᱟᱱᱟᱜ ᱵᱮᱵᱚᱥᱛᱷᱟ ᱢᱮᱱᱟᱜᱼᱟ ᱵᱟ ᱚᱱᱠᱟᱱᱟᱜ ᱟᱡᱟᱨ ᱠᱚ ᱞᱚᱠᱠᱷᱚᱱ ᱠᱚ ᱛᱟᱦᱮᱱ ᱠᱷᱟᱱ ᱛᱩᱸᱨᱟᱹᱫ ᱜᱮ ᱵᱟ ᱟᱵᱚ ᱠᱮᱯᱤ ᱵᱞᱚᱠ ᱠᱮᱯᱤ ᱠᱤᱝᱵᱟ ᱟᱡᱟᱜ ᱟᱨᱚ ᱚᱱᱠᱟᱱᱟᱜ ᱢᱮᱱᱟ ᱠᱚᱛᱟ ᱵᱚᱱᱟ ᱡᱟᱦᱟᱸ ᱠᱚ ᱪᱮᱱᱮᱞ ᱛᱟᱞᱟᱛᱮ ᱚᱱᱟ ᱠᱚ ᱡᱳᱜᱟᱡᱳᱜᱽ ᱞᱮᱠᱷᱟᱱ ᱚᱱᱟ ᱨᱟᱱ ᱠᱚ ᱢᱩᱨᱜᱟᱹᱱ ᱠᱚᱦᱚᱸ ᱯᱷᱨᱤ ᱛᱮ ᱧᱟᱢᱚᱜᱼᱟ ᱵᱟ ᱚᱱᱟ ᱟᱡᱟᱨ ᱥᱟᱵ ᱧᱟᱢᱚᱜᱼᱟ ᱟᱡᱟᱨ ᱥᱟᱵ ᱧᱟᱢ ᱞᱮᱠᱷᱟᱱ ᱱᱩᱠᱩ ᱡᱤᱱᱤᱥ ᱠᱚᱫᱚ ᱟᱵᱚ ᱦᱚᱲ ᱞᱮᱠᱟ ᱵᱟ ᱡᱤᱭᱟᱹᱞᱤ ᱢᱟᱹᱱᱢᱤ ᱞᱮᱠᱟᱜᱮ ᱡᱤᱭᱟᱹᱞᱤ ᱦᱚᱸ ᱟᱹᱰᱤ ᱱᱤᱯᱷᱩᱴ ᱥᱟᱺᱦᱤᱡ ᱛᱟᱦᱮᱸᱞᱮᱱ ᱠᱚ ᱠᱷᱟᱱ ᱜᱮ ᱠᱷᱟᱱ ᱟᱵᱚ ᱥᱮᱫ ᱦᱚᱸ ᱵᱟᱝ ᱩᱪᱟᱹᱲ ᱫᱟᱲᱮᱭᱟᱜᱼᱟ ᱵᱟ ᱮᱴᱟᱜ ᱡᱤᱭᱟᱹᱞᱤ ᱥᱮᱫ ᱦᱚᱸ ᱵᱟᱝ ᱩᱪᱟᱹᱲ ᱫᱟᱲᱮᱭᱟᱜᱼᱟ ᱱᱚᱝᱠᱟᱱᱟᱜ ᱡᱚᱛᱚ ᱨᱚᱠᱚᱢ ᱵᱤᱰᱷᱟᱹᱣ ᱵᱮᱵᱚᱥᱛᱟ ᱛᱟᱦᱮᱱᱟ ᱟᱫᱚ ᱚᱱᱟ ᱠᱚ ᱥᱚᱨᱠᱟᱨᱤ ᱫᱚᱯᱛᱚᱨ ᱛᱮ ᱚᱱᱟ ᱟᱡᱟᱨ ᱠᱚ ᱥᱟᱱᱟᱢ ᱩᱫᱩᱜᱼᱟᱠᱚ ᱠᱷᱟᱱ ᱵᱟ ᱵᱤᱰᱟᱹᱣ ᱡᱟᱦᱟᱸᱭ ᱠᱚ ᱵᱤᱰᱟᱹᱣ ᱠᱟᱱ ᱠᱷᱟᱱ ᱵᱚᱱ ᱦᱳᱭᱛᱳ ᱵᱚᱱ ᱵᱩᱡᱷᱟᱹᱣ ᱫᱟᱲᱮᱭᱟᱜᱼᱟ ᱟᱨ ᱢᱮᱱᱠᱷᱟᱱ ᱡᱟᱦᱟᱸ ᱠᱚ ᱟᱡᱟᱨ ᱨᱮᱭᱟᱜ ᱨᱟᱱ ᱢᱩᱨᱜᱟᱹᱱ ᱠᱚ ᱚᱱᱟ ᱠᱚᱫᱚ ᱧᱟᱢᱚᱜᱼᱟ ᱮᱠᱷᱚᱱ ᱡᱟᱦᱟᱸ ᱫᱚ ᱥᱚᱨᱠᱟᱨᱤ ᱫᱚᱯᱛᱚᱨ ᱛᱮ ᱧᱟᱢᱚᱜᱼᱟ ᱟᱨ ᱵᱟᱝᱠᱷᱟᱱ ᱟᱭᱩᱨᱵᱮᱫᱤᱠ ᱞᱮᱠᱟ ᱛᱮᱦᱚᱸ ᱧᱟᱢᱚᱜᱼᱟ ᱯᱟᱹᱦᱤᱞ ᱫᱚ ᱟᱵᱚ ᱨᱮᱱ ᱡᱟᱦᱟᱸᱭ ᱠᱚ ᱟᱹᱪᱩᱫᱤᱭᱟᱹ ᱚᱡᱷᱟ ᱠᱚᱠᱚ ᱵᱟᱲᱟᱭ ᱠᱟᱱ ᱛᱟᱦᱮᱱᱟ ᱠᱤᱪᱷᱩ ᱠᱤᱪᱷᱩ ᱫᱚ ᱚᱱᱟ ᱛᱮᱦᱚᱸ ᱠᱚ ᱨᱟᱱᱼᱢᱩᱨᱜᱟᱹᱱ ᱥᱤᱠᱚᱲᱮᱛ ᱛᱟᱞᱟ ᱛᱮᱦᱚᱸ ᱠᱚ ᱠᱚ ᱠᱟᱹᱢᱤᱭᱮᱫ ᱛᱟᱦᱮᱱᱟ ᱚᱱᱟ ᱠᱚ ᱟᱡᱟᱨ ᱫᱚ ᱛᱚ ᱱᱟᱦᱟᱜ ᱫᱚ ᱟᱡᱟᱨ ᱟᱹᱰᱤ ᱟᱹᱰᱤ ᱟᱡᱟᱨ ᱥᱤᱨᱡᱟᱹᱣ ᱠᱟᱱᱟ ᱱᱟᱣᱟ ᱱᱟᱣᱟ ᱵᱟᱝ ᱵᱩᱡᱩᱜ ᱠᱟᱱᱟ ᱮᱱᱛᱮ ᱨᱮᱦᱚᱸ ᱠᱚ ᱡᱮᱢᱚᱱ ᱟᱵᱚᱨᱮᱱ ᱟᱹᱛᱩ ᱯᱤᱪᱷᱤ ᱨᱮᱱ ᱫᱚ ᱡᱟᱦᱟᱸᱭ ᱥᱤᱢ ᱠᱚ ᱦᱩᱭᱩᱜ ᱠᱟᱱᱟ ᱴᱩᱱᱠᱤ ᱛᱮᱭ ᱜᱩᱡᱩᱜ ᱠᱟᱱᱟ ᱴᱩᱱᱠᱤ ᱫᱚ ᱚᱠᱟ ᱥᱚᱢᱚᱭ ᱪᱮᱫᱼᱟᱜ ᱪᱮᱫ ᱦᱚᱭ ᱵᱷᱟᱨᱰᱳ ᱦᱤᱸᱥᱤᱫ ᱛᱮ ᱦᱩᱭᱩᱜᱼᱟ ᱡᱮᱢᱚᱱ ᱮᱫᱮᱞ ᱵᱟᱦᱟ ᱱᱮᱛᱟᱨ ᱫᱚ ᱵᱟᱦᱟᱜ ᱠᱟᱱᱟ ᱱᱮᱛᱟᱨ ᱫᱚ ᱮᱫᱮᱞ ᱵᱟᱦᱟ ᱰᱩᱦᱩᱜᱼᱟᱠᱚ ᱚᱱᱟ ᱨᱮᱱᱟᱜ ᱢᱤᱫᱴᱮᱱ ᱨᱳᱜᱽ ᱠᱟᱱᱟ ᱟᱨ ᱠᱮ ᱠᱚᱫᱚ ᱠᱚ ᱦᱟᱱᱟ ᱥᱮᱫ ᱫᱚ ᱴᱩᱱᱠᱤᱜᱼᱟ ᱠᱚ ᱢᱟᱱᱮ ᱠᱚ ᱫᱩᱫᱽᱫᱲᱩᱢᱟ ᱫᱟᱜ ᱥᱮᱡᱟᱠᱚ ᱪᱤᱰᱤᱨᱟᱠᱚ ᱦᱟᱹᱨᱭᱟᱹᱲ ᱜᱮ ᱚᱱᱟ ᱦᱚᱸ ᱚᱱᱠᱟ ᱠᱟᱛᱮ ᱠᱩᱞᱟᱹᱜᱼᱟ ᱚᱱᱟ ᱫᱚ ᱥᱤᱢᱟᱜ ᱟᱨ ᱥᱩᱠᱨᱤᱭᱟᱜ ᱦᱚᱸ ᱱᱚᱝᱠᱟ ᱵᱚᱦᱚᱜ ᱦᱚᱴᱚᱜ ᱯᱷᱩᱞᱟᱹᱜ ᱛᱟᱠᱚᱣᱟ ᱠᱷᱮᱸᱠ ᱠᱷᱮᱸᱠᱚᱜ ᱟᱠᱚ ᱯᱷᱚᱛᱚ ᱜᱮᱠᱚ ᱯᱷᱮᱱᱟ ᱵᱟᱠᱚ ᱡᱚᱢᱟ ᱦᱮᱸ ᱫᱩᱨᱵᱚᱞᱚᱜᱼᱟ ᱠᱚ ᱦᱮᱸ ᱱᱚᱜᱼᱚ ᱱᱚᱝᱠᱟᱱᱟᱜ ᱟᱨ ᱡᱟᱦᱟᱸ ᱫᱚ ᱠᱤᱴᱱᱟᱥᱚᱠ ᱢᱟᱱᱮ ᱵᱷᱤᱛᱨᱤ ᱨᱮ ᱠᱤᱪᱷᱩ ᱠᱚᱫᱚ ᱠᱨᱤᱢᱤ ᱦᱚᱸᱠᱚ ᱛᱟᱦᱮᱱ ᱛᱟᱠᱚᱣᱟ ᱟᱫᱚ ᱱᱚᱜᱼᱚ ᱱᱚᱝᱠᱟᱱ ᱱᱟᱱᱟ ᱨᱚᱠᱚᱢ ᱟᱡᱟᱨ ᱟᱡᱟᱨ ᱛᱚ ᱵᱟᱨ ᱯᱮ ᱨᱚᱠᱚᱢᱟ ᱢᱤᱫ ᱨᱚᱠᱚᱢ ᱛᱚ ᱠᱤᱪᱷᱩᱠ ᱜᱩᱞᱟ ᱟᱡᱟᱨ ᱛᱚ ᱟᱡ ᱴᱷᱮᱱ ᱜᱮ ᱛᱟᱦᱮᱱᱟ ᱵᱟᱝ ᱪᱷᱩᱲᱭᱟᱹᱜᱼᱟ ᱟᱨ ᱠᱤᱪᱷᱩᱜᱩᱞᱟ ᱟᱡᱟᱨ ᱫᱚ ᱡᱤᱭᱟᱹᱞᱤ ᱠᱷᱚᱱ ᱡᱤᱭᱟᱹᱞᱤ ᱦᱚᱸ ᱪᱷᱩᱲᱭᱟᱹᱣ ᱫᱟᱲᱮᱭᱟᱜᱼᱟ ᱟᱨ ᱡᱤᱭᱟᱹᱞᱤ ᱠᱷᱚᱱ ᱢᱟᱱᱣᱟ ᱥᱮᱫ ᱦᱚᱸ ᱪᱷᱩᱲᱭᱟᱹᱣ ᱫᱟᱲᱮᱭᱟᱜᱼᱟ ᱛᱚ ᱚᱱᱠᱟᱱᱟᱜ ᱵᱤᱰᱟᱹᱣ ᱛᱟᱞᱟ ᱛᱮᱜᱮ ᱵᱩᱡᱩᱜᱼᱟ ᱡᱮ ᱚᱱᱟ ᱠᱚ ᱵᱤᱰᱟᱹᱣ ᱛᱟᱞᱟ ᱵᱩᱡᱷᱟᱹᱣ ᱞᱮᱠᱷᱟᱱ ᱫᱚ ᱨᱳᱜᱽ ᱫᱚ ᱵᱩᱡᱷᱟᱹᱜᱼᱟ ᱵᱟ ᱚᱱᱟ ᱨᱮᱱᱟᱜ ᱵᱮᱵᱚᱥᱛᱷᱟ ᱥᱚᱨᱠᱟᱨᱤ ᱠᱷᱚᱱᱟᱜ ᱛᱟᱦᱮᱱ ᱠᱷᱟᱱ ᱫᱚ ᱡᱳᱜᱟᱡᱡᱳᱜᱽ ᱛᱟᱦᱮᱱ ᱠᱷᱟᱱ ᱱᱚᱣᱟ ᱠᱚ ᱛᱟᱞᱟ ᱛᱮ ᱮᱥᱮᱨ ᱦᱩᱭ ᱫᱟᱲᱮᱭᱟᱜᱼᱟ ᱵᱟ ᱱᱚᱣᱟ ᱠᱚ ᱛᱟᱞᱟᱛᱮ ᱡᱚᱛᱚ ᱨᱚᱠᱚᱢ ᱵᱤᱰᱟᱹᱣ ᱨᱮᱱᱟᱜ ᱴᱤᱠᱟᱹ ᱵᱷᱮᱠᱥᱤᱱ ᱠᱚ ᱮᱢ ᱛᱟᱞᱟᱛᱮ ᱱᱩᱠᱩ ᱠᱚ ᱥᱟᱶ ᱟᱨ ᱢᱤᱫ ᱠᱚ ᱛᱟᱦᱮᱱᱟ ᱛᱟᱦᱮᱱ ᱠᱷᱟᱱ ᱜᱮ ᱱᱩᱠᱩ ᱫᱚ ᱠᱚ ᱤᱭᱟᱹ ᱫᱟᱲᱮᱭᱟᱜᱼᱟ ᱦᱮᱸ